ᱦᱮᱸ ᱚᱠᱚᱭ ᱦᱮᱸ ᱥᱩᱠᱞᱟ ᱥᱮ ᱚᱠᱚᱭ ᱪᱮᱫ ᱠᱷᱚᱵᱚᱨ ᱢᱟ ᱞᱟᱹᱭ ᱢᱮ ᱦᱮᱸ ᱢᱤᱥᱛᱨᱤ ᱠᱟᱱ ᱜᱤᱭᱟᱹᱧ ᱛᱤᱦᱤᱧ ᱫᱚ ᱛᱤᱦᱤᱧ ᱫᱚ ᱯᱟᱥᱮᱡ ᱵᱟᱹᱧ ᱥᱮᱱ ᱫᱟᱲᱮᱭᱟᱜᱼᱟ ᱪᱮᱫ ᱞᱮᱠᱟ ᱰᱤᱥᱴᱟᱵᱽ ᱟᱠᱟᱱ ᱛᱟᱯᱮ ᱛᱮ

ᱚ ᱯᱟᱝᱠᱷᱟ ᱵᱟᱝ ᱟᱹᱪᱩᱨᱚᱜ ᱠᱟᱱᱟ ᱱᱤᱭᱟᱹ ᱫᱷᱟᱨᱮ ᱞᱟᱲᱟᱣ ᱵᱟᱲᱟ ᱞᱮᱫᱟ ᱯᱮᱥᱮ ᱪᱮᱫ ᱵᱟᱯᱮ ᱞᱟᱲᱟᱣ ᱟᱠᱟᱜᱼᱟ ᱥᱮ ᱛᱟᱨ ᱠᱚ ᱮᱢᱟᱱ ᱛᱚᱯᱟᱜ ᱟᱠᱟᱱ ᱛᱟᱯᱮ ᱛᱟᱨ ᱠᱚ ᱛᱚᱯᱟᱜ ᱟᱠᱟᱱᱟ ᱥᱮ ᱪᱮᱫ ᱟᱪᱪᱷᱟ ᱧᱮᱞ ᱦᱩᱭᱩᱜᱼᱟ ᱚᱱᱟ ᱫᱚ ᱪᱮᱫ ᱞᱮᱠᱟ ᱟᱠᱟᱱᱟ ᱫᱚᱥ ᱢᱤᱱᱤᱴ ᱚ ᱜᱚᱨᱚᱢ ᱫᱤᱱ ᱠᱟᱱᱟ ᱥᱮᱛᱚ ᱱᱤᱛᱚᱜ ᱢᱟ ᱦᱚᱸᱜᱼᱚᱭ ᱵᱟᱹᱧ ᱧᱟᱢ ᱫᱟᱲᱮᱜ ᱠᱟᱱ ᱱᱤᱛᱚᱜ ᱫᱚ ᱯᱟᱥᱮᱡ ᱵᱟᱝ ᱦᱩᱭᱩᱜᱼᱟ ᱛᱚ ᱜᱟᱯᱟ ᱥᱮᱫ ᱥᱚᱠᱟᱞᱼᱥᱚᱠᱟᱞ ᱱᱟᱦᱚᱭ ᱚ ᱠᱷᱚᱨᱚᱪ ᱫᱚ ᱚᱱᱟ ᱫᱚ ᱧᱮᱞ ᱦᱩᱭᱩᱜᱼᱟ ᱛᱤᱱᱟᱹᱜ ᱜᱟᱱ ᱪᱮᱫ ᱞᱮᱠᱟ ᱟᱠᱟᱱᱟ ᱪᱮᱫ ᱚᱥᱩᱵᱤᱫᱟ ᱪᱮᱫ ᱥᱚᱢᱚᱥᱥᱟ ᱚᱱᱟ ᱜᱮ

ᱴᱷᱤᱠ ᱜᱮᱭᱟ ᱟᱪᱪᱷᱟ